ᱟᱞᱮ ᱩᱱᱤᱥᱥᱚ ᱥᱟᱛᱪᱚᱞᱞᱤᱥ ᱥᱟᱞ ᱨᱮᱞᱮ ᱦᱮᱡ ᱟᱠᱟᱱᱟ ᱵᱟᱝᱞᱟ ᱫᱤᱥᱚᱢ ᱠᱷᱚᱱ ᱱᱚᱣᱟ ᱫᱤᱥᱚᱢ ᱛᱮ ᱟᱹᱰᱤ ᱜᱚᱱᱰᱚᱜᱳᱞ ᱟᱹᱰᱤ ᱞᱟᱹᱲᱦᱟᱹᱭ ᱜᱚᱜᱚᱼᱵᱟᱵᱟ ᱟᱨᱚ ᱥᱚᱢᱚᱥᱛᱚ ᱠᱤᱪᱷᱩᱞᱮ ᱱᱤᱭᱟᱹ ᱨᱮ ᱯᱟᱨᱚᱢ ᱟᱹᱜᱩ ᱟᱠᱟᱫ ᱞᱮᱭᱟ ᱠᱚ ᱟᱨ ᱢᱟᱪ ᱠᱷᱟᱱᱮ ᱡᱩᱫᱽᱫᱷᱚ ᱢᱟ ᱯᱨᱟᱭ ᱜᱮ ᱦᱩᱭ ᱞᱮᱱ ᱚᱱᱛᱮ ᱯᱨᱟᱭ ᱯᱩᱞᱤᱥ ᱦᱚᱸᱠᱚ ᱜᱚᱡ ᱦᱚᱪᱚ ᱞᱮᱱᱟ ᱜᱚᱡ ᱞᱮᱫ ᱠᱚᱣᱟ ᱟᱨᱠᱚ ᱞᱟᱜᱟ ᱞᱮᱫ ᱞᱮᱭᱟ ᱱᱤᱛᱚᱜ ᱞᱟᱜᱟ ᱠᱟᱛᱮᱫ ᱱᱚᱣᱟ ᱟᱞᱮ ᱵᱟᱝᱞᱟ ᱛᱮᱞᱮ ᱦᱮᱡ ᱞᱮᱱᱟ ᱱᱚᱣᱟ ᱵᱟᱝᱞᱟ ᱨᱮᱦᱚᱸ ᱦᱮᱡ ᱠᱟᱛᱮ ᱦᱚᱸ ᱟᱹᱰᱤ ᱢᱚᱱ ᱢᱩᱥᱠᱤᱞ ᱛᱟᱞᱟ ᱨᱮᱜᱮ ᱛᱟᱦᱮᱸ ᱠᱟᱱᱟ ᱛᱟᱞᱟ ᱨᱮᱜᱮ ᱠᱷᱮᱛ ᱵᱟᱲᱜᱮ ᱡᱚᱢᱤ ᱡᱟᱭᱜᱟ ᱦᱚᱸ ᱵᱟᱝ ᱵᱟᱝᱼᱟᱱ ᱦᱚᱲ ᱱᱚᱝᱠᱟ ᱠᱟᱹᱢᱤ ᱱᱟᱞᱟ ᱠᱟᱛᱮ ᱡᱚᱢ ᱠᱮᱫᱟᱞᱮ ᱠᱤᱱᱛᱩ ᱦᱚᱲ ᱦᱚᱯᱚᱱ ᱫᱚ ᱚᱠᱟ ᱴᱷᱮᱱ ᱦᱚᱸ ᱵᱟᱠᱚ ᱞᱟᱦᱟ ᱞᱮᱫ ᱞᱮᱭᱟ ᱥᱮ ᱚᱠᱟᱴᱟᱜ ᱠᱟᱹᱢᱤ ᱨᱮᱦᱚᱸ ᱵᱟᱠᱚ ᱮᱞᱟᱣ ᱟᱠᱟᱫ ᱞᱮᱭᱟ ᱱᱤᱛ ᱟᱞᱮ ᱢᱚᱴᱟᱢᱩᱴᱤ ᱵᱟᱨᱮ ᱦᱚᱲ ᱨᱮ ᱢᱮᱱᱟᱜ ᱞᱮᱭᱟ ᱛᱚᱵᱮ ᱡᱟᱠ ᱢᱩᱥᱠᱤᱞ ᱥᱚᱸᱜᱮ ᱛᱮ ᱢᱤᱫᱴᱟᱝ ᱵᱮᱰ ᱜᱚᱱᱰᱳᱜᱳᱞ ᱦᱩᱭ ᱞᱮᱱᱟ ᱠᱷᱮᱛ ᱵᱟᱲᱜᱮ ᱛᱮ ᱠᱤᱪᱷᱩᱞᱮ ᱫᱚᱠᱷᱚᱞ ᱞᱮᱫ ᱛᱟᱠᱚᱣᱟ ᱠᱤᱪᱷᱩ ᱠᱮᱥ ᱮᱱᱟᱞᱮ ᱠᱤᱪᱷᱩ ᱠᱮᱥ ᱨᱮᱠᱚ ᱵᱷᱚᱨᱟᱣ ᱠᱮᱫ ᱞᱮᱭᱟ ᱟᱫᱚ ᱟᱞᱮ ᱦᱚᱲ ᱜᱮ ᱥᱚᱢᱚᱥᱛᱚ ᱡᱚᱴᱮ ᱯᱟᱴᱷᱮᱠ ᱚᱱᱟ ᱠᱚ ᱡᱤᱱᱤᱥ ᱫᱚᱞᱮ ᱢᱤᱢᱟᱹᱝᱥᱟ ᱵᱟᱲᱟ ᱠᱮᱫᱟ ᱵᱚᱨᱛᱚᱢᱟᱱ ᱱᱤᱛ ᱠᱚᱜᱮ ᱟᱞᱮ ᱫᱚ ᱱᱟᱯᱟᱭ ᱫᱚ ᱟᱹᱰᱤ ᱱᱟᱯᱟᱭ ᱫᱚ ᱵᱟᱹᱱᱩᱜ ᱞᱮᱭᱟ ᱛᱟᱶ ᱵᱚᱛᱚᱨ ᱫᱩᱠᱩ ᱪᱩᱠᱩ ᱵᱷᱤᱛᱨᱤ ᱨᱮᱜᱮ ᱢᱮᱱᱟᱜ ᱞᱮᱭᱟ ᱛᱚ ᱪᱮᱫᱟᱜ ᱵᱟᱝᱜᱟ ᱡᱮ ᱟᱞᱮ ᱦᱚᱲ ᱩᱯᱚᱨ ᱨᱮ ᱩᱱᱟᱹᱜ ᱜᱟᱱ ᱩᱛᱛᱟᱪᱟᱨ ᱦᱩᱭ ᱞᱮᱱᱟ ᱟᱨ ᱦᱚᱲ ᱦᱚᱸ ᱨᱮᱸᱜᱮᱡ ᱦᱚᱲ ᱚᱠᱟ ᱥᱮᱫ ᱦᱚᱸ ᱥᱚᱦᱚᱡᱳᱜᱤᱛᱟ ᱵᱟᱠᱚ ᱮᱢ ᱫᱟᱲᱮᱭᱟᱜ ᱠᱟᱱᱟ ᱟᱨ ᱥᱚᱦᱚᱡᱳᱜᱤᱛᱟ ᱮᱢ ᱞᱮᱠᱟ ᱦᱚᱸ ᱚᱱᱠᱟ ᱵᱟᱠᱚ ᱞᱟᱹᱲᱦᱟᱹᱭ ᱫᱟᱲᱮᱭᱟᱜ ᱠᱟᱱᱟ ᱱᱤᱡᱮᱨᱟᱜ ᱞᱟᱡ ᱧᱮᱞ ᱛᱮ ᱱᱤᱡᱮᱨᱟᱜ ᱥᱨᱚᱢ ᱠᱚ ᱮᱢᱫᱟ ᱠᱚ ᱠᱟᱹᱢᱤ ᱠᱟᱱᱟ ᱠᱚ ᱫᱤᱱ ᱠᱚ ᱡᱚᱢ ᱟᱹᱜᱩᱭᱮᱫᱟ ᱠᱚ ᱱᱤᱝᱠᱟᱹ ᱵᱷᱟᱜᱮ ᱜᱮ ᱟᱞᱮ ᱫᱚ ᱱᱤᱛ ᱯᱚᱨᱡᱚᱱᱛᱚ ᱢᱮᱱᱟᱜ ᱞᱮᱭᱟ ᱛᱟᱦᱚᱞᱮ ᱟᱞᱮ ᱦᱚᱲ ᱦᱚᱯᱚᱱ ᱫᱚ ᱟᱹᱰᱤ ᱞᱟᱛᱟᱨ ᱨᱮᱜᱮ ᱢᱮᱱᱟᱜ ᱞᱮᱭᱟ ᱚᱠᱟᱴᱟᱜ ᱠᱟᱹᱢᱤ ᱨᱮᱦᱚᱸ ᱵᱟᱞᱮ ᱮᱞᱟᱣ ᱫᱟᱲᱮᱭᱟᱜ ᱠᱟᱱᱟ ᱵᱟᱠᱚ ᱮᱞᱟᱣ ᱞᱮᱭᱟ ᱮᱴᱟᱜ ᱮᱴᱟᱜ ᱦᱚᱯᱚᱱ ᱠᱚ ᱡᱮᱦᱮᱛᱩ ᱠᱚᱦᱚᱸ ᱚᱱᱟ ᱤᱭᱟᱹᱛᱮ ᱟᱞᱮᱫᱚ ᱟᱹᱰᱤ ᱢᱚᱡᱽ ᱢᱚᱡᱽ ᱥᱮᱛᱟᱜ ᱨᱮᱜᱮ ᱢᱮᱱᱟᱜ ᱞᱮᱭᱟ ᱛᱚᱵᱮ ᱟᱞᱮ ᱱᱤᱛᱚᱜ ᱡᱩᱫᱤ ᱡᱮᱠᱳᱱᱳ ᱥᱚᱨᱠᱟᱨ ᱥᱮ ᱡᱮᱠᱳᱱᱳ ᱯᱚᱥᱪᱤᱢ ᱵᱟᱝᱞᱟ ᱨᱮᱱ ᱡᱟᱦᱟᱸ ᱞᱟᱹᱴᱩ ᱥᱚᱨᱠᱟᱨ ᱮᱱᱛᱮ ᱢᱮᱱ ᱞᱮᱠᱷᱟᱱ ᱫᱚ ᱟᱨ ᱡᱟᱹᱱᱤᱡ ᱮᱢ ᱫᱟᱲᱮ ᱟᱞᱮᱭᱟ ᱚᱱᱠᱟ ᱞᱮ ᱟᱥᱟᱜ ᱠᱟᱱᱟ ᱥᱮ ᱦᱚᱲ ᱦᱚᱯᱚᱱ ᱵᱷᱤᱛᱨᱤ ᱨᱮᱦᱚᱸ ᱚᱠᱟᱴᱟᱜ ᱦᱚᱲᱟᱜ ᱨᱚᱲ ᱠᱚ ᱚᱱᱠᱟ ᱦᱤᱡᱩᱜ ᱦᱩᱭᱩᱜ ᱠᱟᱱ ᱛᱟᱵᱚᱱᱟ ᱦᱩᱭᱩᱜ ᱠᱟᱱᱟ ᱚᱱᱟ ᱠᱟᱹᱡᱩᱜ ᱵᱷᱤᱛᱨᱤ ᱨᱮ ᱟᱞᱮ ᱠᱚ ᱞᱟᱜᱟᱣ ᱞᱮᱠᱷᱟᱱ ᱟᱞᱮ ᱦᱚᱸ ᱢᱚᱴᱟᱢᱩᱴᱤ ᱢᱤᱫᱴᱮᱱ ᱵᱷᱟᱹᱜᱤ ᱯᱚᱫ ᱨᱮᱜᱮ ᱛᱟᱦᱮᱸ ᱠᱚᱜᱼᱟ ᱞᱮ ᱥᱮ ᱵᱷᱟᱹᱜᱤ ᱞᱮ ᱠᱷᱚᱡᱚᱜ ᱠᱟᱱᱟ ᱡᱩᱫᱤ ᱮᱢᱟ ᱫᱟᱲᱮᱭᱟᱞᱮᱠᱷᱟᱱ ᱛᱟᱦᱚᱞᱮ ᱟᱞᱮ ᱱᱚᱣᱟ ᱠᱚ ᱥᱚᱢᱚᱥᱥᱟ ᱫᱩᱠ ᱥᱚᱢᱚᱥᱥᱟ ᱠᱷᱚᱱ ᱟᱞᱮ ᱛᱚ ᱟᱞᱮ ᱵᱟᱧᱪᱟᱣ ᱠᱟᱜᱼᱟ ᱟᱨ ᱵᱟᱧᱪᱟᱣ ᱮᱵᱚᱝ ᱜᱤᱫᱽᱨᱟᱹ ᱯᱤᱫᱽᱨᱟᱹ ᱠᱚ ᱵᱷᱚᱵᱤᱥᱚᱛ ᱨᱮ ᱟᱨᱦᱚᱸ ᱠᱚ ᱩᱱᱠᱩ ᱠᱚ ᱥᱟᱱᱟᱢ ᱠᱟᱹᱢᱤ ᱨᱮᱠᱚ ᱥᱮᱬᱟ ᱫᱟᱲᱮ ᱠᱮᱭᱟ ᱥᱮ ᱥᱮᱬᱟ ᱠᱟᱛᱮᱫ ᱦᱚᱸ ᱮᱱᱛᱮᱫ ᱱᱩᱠᱩ ᱦᱚᱸ ᱟᱭᱢᱟ ᱨᱚᱠᱚᱢ ᱠᱟᱹᱢᱤ ᱨᱮᱠᱚ ᱵᱚᱞᱚ ᱫᱟᱲᱮ ᱠᱮᱜᱼᱟ ᱟᱨ ᱱᱚᱣᱟ ᱠᱚ ᱥᱚᱢᱚᱥᱛᱚ ᱠᱤᱪᱷᱩ ᱮᱱᱛᱮᱫ ᱡᱟ ᱞᱟᱦᱟᱛᱮ ᱜᱷᱚᱴᱚᱱᱟ ᱜᱷᱚᱴᱟᱣ ᱠᱟᱱᱟ ᱚᱱᱟ ᱠᱚᱸᱜᱚ ᱠᱚ ᱛᱤᱜᱩ ᱫᱟᱨᱟᱢ ᱠᱚᱜᱼᱟ ᱛᱤᱜᱩ ᱫᱟᱨᱟᱢ ᱠᱮᱜᱼᱟ ᱥᱮ ᱚᱱᱟ ᱠᱚ ᱥᱚᱢᱚᱥᱛᱚ ᱠᱤᱪᱷᱩ ᱠᱚ ᱵᱩᱡᱷᱟᱹᱣ ᱠᱮᱭᱟ ᱡᱮ ᱱᱚᱝᱠᱟ ᱟᱞᱮ ᱥᱟᱛ ᱥᱟᱫᱷᱮ ᱫᱚ ᱱᱚᱝᱠᱟ ᱜᱮᱠᱚ ᱵᱤᱞᱤᱭᱮᱜ ᱞᱮᱭᱟ ᱟᱞᱮᱫᱚ